ᱤᱧᱫᱚ ᱥᱤᱢ ᱟᱨ ᱜᱮᱰᱮᱧ ᱟᱹᱥᱩᱞ ᱠᱟᱫ ᱠᱚᱣᱟ ᱚᱱᱠᱟ ᱫᱚ ᱥᱤᱢ ᱫᱚ ᱱᱚᱝᱠᱟᱧ ᱮᱢᱟ ᱠᱚ ᱠᱟᱱᱟ ᱪᱟᱨᱟ ᱵᱟᱠᱷᱟᱱ ᱱᱩᱠᱩᱧ ᱟᱹᱥᱩᱞᱮᱫ ᱠᱚᱣᱟ ᱱᱩᱠᱩᱧ ᱡᱚᱛᱚᱱᱮᱜ ᱠᱚᱣᱟ ᱥᱮᱛᱟᱜ ᱵᱮᱲᱟᱧ ᱩᱰᱩᱠᱮᱜ ᱠᱚᱣᱟ ᱪᱟᱨᱟᱧ ᱮᱢᱟ ᱠᱚᱣᱟ ᱛᱟᱨᱯᱚᱨᱮ ᱜᱮᱰᱮᱧ ᱩᱰᱩᱠᱮᱜ ᱠᱚᱣᱟ ᱪᱟᱨᱟᱧ ᱮᱢᱟ ᱠᱮᱫ ᱠᱚᱣᱟ ᱤᱱᱟᱹ ᱯᱚᱨᱮ ᱫᱚ ᱛᱟᱭᱚᱢ ᱠᱚ ᱫᱟᱬᱟ ᱵᱟᱲᱟᱭᱟ ᱟᱨᱦᱚᱸ ᱛᱤᱠᱤᱱ ᱵᱮᱲᱟ ᱫᱚ ᱟᱨᱦᱚᱸ ᱡᱚᱢᱮᱧ ᱮᱢᱟ ᱠᱚᱣᱟ ᱥᱤᱢ ᱦᱚᱸ ᱜᱮᱰᱮ ᱦᱚᱸ ᱴᱷᱤᱠ ᱜᱮᱭᱟ ᱟᱨᱦᱚᱸ ᱤᱱᱟᱹ ᱯᱚᱨᱮ ᱫᱚᱠᱚ ᱫᱟᱬᱟ ᱵᱟᱲᱟᱭᱟ ᱛᱟᱨᱯᱚᱨᱮ ᱟᱹᱭᱩᱵ ᱵᱮᱲᱟ ᱫᱚ ᱟᱨᱦᱚᱸ ᱚᱱᱠᱟᱜᱮ ᱦᱤᱡᱩᱜ ᱟᱠᱚ ᱮᱱᱠᱷᱟᱱ ᱡᱚᱢᱮᱧ ᱮᱢᱟ ᱠᱚᱣᱟ ᱪᱟᱨᱟ ᱠᱚ ᱤᱱᱟᱹ ᱯᱚᱨ ᱛᱮᱫᱚ ᱛᱟᱭᱚᱢ ᱫᱚ ᱦᱳᱭ ᱢᱟᱱᱮ ᱪᱮᱫ ᱞᱮᱠᱟ ᱤᱧ ᱤᱱᱟᱹ ᱟᱹᱭᱩᱵ ᱵᱮᱲᱟ ᱫᱚ ᱱᱚᱝᱠᱟ ᱡᱮ ᱡᱟᱦᱟᱸ ᱨᱮᱠᱚ ᱛᱟᱦᱮᱱᱟ ᱤᱧᱫᱚᱧ ᱦᱚᱦᱚ ᱟᱠᱚᱣᱟ ᱦᱚᱦᱚ ᱟᱠᱚᱣᱟᱧ ᱚᱠᱚᱭ ᱦᱮᱡ ᱠᱟᱱᱟ ᱚᱠᱚᱭ ᱵᱟᱭ ᱦᱮᱡ ᱠᱟᱱᱟ ᱢᱮᱱᱠᱷᱟᱱᱤᱧ ᱦᱚᱦᱚ ᱠᱮᱫ ᱠᱷᱟᱱ ᱫᱚᱠᱚ ᱦᱤᱡᱩᱜ ᱟᱠᱚ ᱚᱸᱰᱮ ᱠᱷᱚᱱᱤᱧ ᱴᱷᱤᱠᱟᱹᱭᱟ ᱵᱟᱝᱟ ᱱᱩᱠᱩ ᱫᱚ ᱤᱧᱨᱮᱱ ᱠᱟᱱᱟ ᱠᱚ ᱟᱨ ᱦᱚᱸᱠᱚ ᱴᱷᱤᱠᱟᱹᱭᱟ ᱵᱟᱝᱟ ᱟᱞᱮ ᱫᱚ ᱱᱚᱣᱟ ᱚᱲᱟᱜ ᱨᱮᱱ ᱠᱟᱱᱟᱞᱮ ᱚᱱᱮ ᱚᱱᱟ ᱤᱫᱤ ᱠᱟᱛᱮᱫ ᱤᱧᱦᱚᱸ ᱚᱱᱟ ᱥᱤᱢ ᱟᱨ ᱜᱮᱰᱮ ᱫᱚ ᱱᱚᱝᱠᱟ ᱛᱤᱧ ᱪᱤᱱᱦᱟᱹᱣ ᱫᱟᱲᱮᱭᱟᱠᱚ ᱠᱟᱱᱟ ᱪᱮ ᱟᱠᱚ ᱦᱚᱸᱠᱚ ᱪᱤᱱᱦᱟᱹᱣ ᱠᱟᱹᱧ ᱠᱟᱱᱟ ᱴᱷᱤᱠ ᱴᱟᱭᱤᱢ ᱨᱮ ᱡᱚᱢᱤᱧ ᱮᱢᱟ ᱠᱚ ᱠᱟᱱᱟ ᱴᱷᱤᱠ ᱴᱟᱭᱤᱢ ᱨᱮ ᱡᱚᱛᱚᱣᱟᱜ ᱤᱧ ᱡᱚᱛᱚᱱᱮᱜ ᱠᱚᱣᱟ ᱚᱱ ᱚᱱᱟ ᱤᱫᱤ ᱠᱟᱛᱮᱫ ᱟᱠᱚ ᱦᱚᱸᱠᱚ ᱪᱤᱱᱦᱟᱹᱣ ᱠᱟᱹᱧ ᱠᱟᱱᱟ ᱟᱨ ᱤᱧ ᱦᱚᱧ ᱪᱤᱱᱦᱟᱹᱣᱮᱫ ᱠᱚᱣᱟ ᱚᱱ ᱚᱱᱟᱜᱮ ᱪᱤᱱᱦᱟᱹᱣ ᱫᱚ ᱟᱨ ᱵᱟᱠᱷᱟᱱ ᱫᱚ ᱚᱱᱠᱟ ᱫᱚ ᱧᱮᱞ ᱛᱮᱦᱚᱸ ᱵᱟᱠᱚ ᱪᱤᱱᱦᱟᱹᱜᱼᱟ ᱪᱮ ᱢᱮᱱᱫᱚ ᱡᱟᱦᱟᱸ ᱞᱮᱠᱟ ᱡᱟᱦᱟᱸᱭᱤᱡ ᱫᱚ ᱵᱟᱢ ᱪᱤᱱᱦᱟᱹᱣ ᱫᱟᱲᱮᱭᱟᱭᱟ ᱟᱨ ᱱᱤᱡᱚᱭᱤᱡ ᱫᱚ ᱟᱹᱵᱤᱱᱟᱜ ᱟᱲᱟᱝ ᱦᱚᱭ ᱴᱷᱤᱠᱟᱹ ᱠᱟᱜᱼᱟ ᱟᱨ ᱧᱮᱞ ᱛᱮᱦᱚᱭ ᱴᱷᱤᱠᱟᱹ ᱵᱤᱱᱟ ᱢᱮᱱᱠᱷᱟᱱ ᱫᱚ ᱡᱩᱫᱤ ᱡᱟᱦᱟᱸ ᱞᱮᱠᱟ ᱟᱹᱵᱤᱱᱟᱜ ᱟᱲᱟᱝ ᱮ ᱟᱸᱡᱚᱢ ᱠᱮᱜ ᱠᱷᱟᱱᱮ ᱦᱤᱡᱩᱜᱼᱟ ᱮᱱᱠᱷᱟᱱ ᱫᱚ ᱚᱸᱰᱮ ᱠᱷᱚᱱ ᱵᱤᱱ ᱴᱷᱤᱠᱟᱹ ᱫᱟᱲᱮ ᱟᱭᱟ ᱡᱮ ᱵᱟᱝ ᱱᱩᱭ ᱫᱚ ᱤᱧᱤᱡᱽ ᱠᱟᱱᱟᱭ ᱮᱱᱠᱷᱟᱱ ᱱᱩᱭ ᱵᱤᱱ ᱴᱷᱤᱠᱟᱹ ᱠᱮᱫᱮᱭᱟ